ᱦᱮᱞᱳ ᱦᱮᱸ ᱦᱮᱸ ᱟᱞᱮᱫᱚ ᱛᱷᱚᱲᱟ ᱟᱛᱩᱧᱚᱜ ᱨᱮᱞᱮ ᱯᱮᱠᱴᱤᱥᱫᱟ ᱦᱮᱸ ᱚᱱᱟ ᱫᱚ ᱚᱱᱟ ᱵᱳᱞᱯᱩᱨ ᱵᱟᱡᱟᱨ ᱵᱳᱞᱯᱩᱨ ᱵᱟᱡᱟᱨ ᱠᱷᱚᱱ ᱳᱭ ᱫᱚᱥ ᱠᱤᱞᱳᱢᱤᱴᱟᱨ ᱜᱟᱱ ᱚᱱᱟᱫᱚ ᱵᱳᱞᱯᱩᱨ ᱦᱮᱸ ᱴᱷᱤᱠ ᱟᱢᱫᱚ ᱵᱟᱥᱛᱮᱢ ᱦᱤᱡᱩᱜ ᱠᱷᱟᱱ ᱵᱳᱞᱯᱩᱨ ᱨᱮᱢ ᱫᱮᱡ ᱮᱱᱜᱮ ᱵᱳᱞᱯᱩᱨ ᱥᱤᱣᱲᱤ ᱨᱳᱰ ᱫᱤᱭᱮ ᱥᱟᱛ ᱛᱚᱲᱨᱮ ᱯᱷᱮᱰᱚᱜ ᱦᱩᱭᱩᱜᱼᱟ ᱥᱟᱛ ᱛᱚᱲᱨᱮ ᱯᱷᱮᱰ ᱠᱟᱛᱮᱜ ᱳᱭ ᱱᱟᱥᱮᱱᱟᱜ ᱛᱟᱲᱟᱢ ᱦᱩᱭᱩᱜᱼᱟ ᱚᱱᱟᱫᱚ ᱦᱩᱭᱩᱜ ᱠᱟᱱᱟ ᱵᱚᱞᱫᱚ ᱟᱞᱮᱴᱷᱮᱡ ᱛᱟᱦᱮᱱᱟ ᱠᱤᱱᱛᱩ ᱟᱢ ᱚᱱᱟ ᱤᱭᱟᱹᱠᱚ ᱵᱩᱴ ᱡᱩᱛᱟᱹ ᱢᱚᱡᱟ ᱡᱟᱹᱨᱥᱤ ᱯᱮᱱ ᱚᱱᱟᱠᱚᱫᱚ ᱟᱹᱜᱩᱭ ᱦᱩᱭᱩᱜ ᱛᱟᱢᱟ ᱱᱚᱰᱮ ᱛᱷᱚᱲᱟ ᱱᱤᱭᱚᱢ ᱠᱟᱱᱩᱱ ᱢᱮᱱᱟᱜᱼᱟ ᱟᱢᱫᱚ ᱟᱞᱮᱫᱚ ᱠᱤᱱᱛᱩ ᱯᱷᱩᱴᱵᱚᱞ ᱜᱮ ᱵᱤᱥᱮᱥ ᱠᱚᱨᱮ ᱫᱚᱞᱮ ᱡᱳᱨᱫᱟ ᱵᱤᱨᱵᱷᱩᱢ ᱨᱮᱫᱚ ᱯᱷᱩᱴᱵᱚᱞᱜᱮ ᱟᱹᱰᱤ ᱟᱸᱴ ᱪᱟᱞᱟᱜ ᱠᱟᱱᱟ ᱛᱚ ᱚᱱᱟ ᱛᱷᱚᱨᱚᱝ ᱵᱤᱨᱵᱷᱩᱢ ᱡᱮᱞᱟᱨᱮᱫᱚ ᱯᱷᱩᱴᱵᱚᱞᱜᱮ ᱟᱹᱰᱤ ᱟᱸᱴᱞᱮ ᱡᱳᱨᱮᱫᱟ ᱟᱨ ᱚᱱᱟᱜᱮᱞᱮ ᱯᱮᱠᱴᱤᱥᱮᱫ ᱠᱚᱣᱟ ᱟᱢᱫᱚᱢ ᱠᱩᱥᱤᱭᱟᱜ ᱛᱚ ᱯᱷᱩᱴᱵᱚᱞ ᱪᱮᱛᱟᱱ ᱨᱮᱫᱚ ᱟᱪᱪᱷᱟ ᱟᱞᱮᱭᱟᱜ ᱡᱟᱦᱟᱸ ᱱᱤᱭᱚᱢ ᱦᱩᱭᱩᱜ ᱠᱟᱱᱟ ᱟᱢ ᱦᱮᱡᱞᱮᱱᱠᱷᱟᱱᱮᱢ ᱯᱮᱠᱴᱤᱥ ᱢᱚᱴᱟ ᱢᱚᱴᱤ ᱥᱚᱯᱛᱟᱦᱚᱨᱮ ᱯᱮᱫᱤᱱ ᱦᱤᱡᱩᱜ ᱦᱩᱭᱩᱜ ᱛᱟᱢᱟ ᱚᱱᱟᱫᱚ ᱦᱩᱭᱩᱜ ᱠᱟᱱᱟ ᱥᱳᱢ ᱵᱨᱤᱦᱚᱥᱯᱚᱛᱤ ᱥᱚᱱᱤ ᱥᱚᱢᱵᱟᱨ ᱵᱨᱤᱦᱚᱥᱯᱚᱛᱤᱵᱟᱨ ᱥᱚᱱᱤᱵᱟᱨ ᱮᱵᱚᱝ ᱫᱩᱜᱷᱚᱱᱴᱟ ᱯᱮᱠᱴᱤᱥ ᱦᱩᱭᱩᱜᱼᱟ ᱟᱨ ᱚᱱᱟᱫᱚ ᱚᱱᱟ ᱛᱤᱱᱫᱤᱱ ᱥᱚᱯᱛᱟᱦᱚᱨᱮ ᱛᱤᱱᱫᱤᱱ ᱠᱟᱹᱢᱦᱟᱹᱭ ᱵᱟᱝ ᱜᱟᱱᱚᱜᱼᱟ ᱵᱟᱝ ᱥᱮᱛᱟᱜ ᱢᱤᱫ ᱫᱤᱱ ᱢᱮᱱᱟᱜᱼᱟ ᱵᱨᱤᱦᱚᱥᱯᱚᱛᱤᱵᱟᱨ ᱫᱚ ᱥᱮᱛᱟᱜ ᱵᱮᱞᱟ ᱟᱨ ᱥᱳᱢ ᱟᱨ ᱥᱚᱱᱤ ᱫᱚ ᱟᱹᱭᱩᱵ ᱵᱮᱞᱟ ᱥᱳᱢ ᱥᱚᱱᱤ ᱠᱟᱱᱟ ᱛᱤᱱᱴᱮ ᱠᱷᱚᱱ ᱯᱟᱸᱪᱴᱟ ᱟᱨ ᱵᱨᱤᱦᱚᱥᱯᱚᱛᱤᱵᱟᱨ ᱦᱩᱭᱩᱜ ᱠᱟᱱᱟ ᱥᱟᱛᱴᱟ ᱠᱷᱚᱡ ᱱᱚᱴᱟ ᱠᱳᱱᱳ ᱠᱳᱱᱳ ᱮᱢᱟᱨᱡᱮᱱᱥᱤ ᱠᱟᱨᱚᱱ ᱪᱷᱟᱲᱟ ᱠᱟᱹᱢᱦᱟᱹᱭ ᱵᱟᱝ ᱜᱟᱱᱚᱜᱼᱟ

ᱟᱪᱪᱷᱟ ᱧᱮᱞ ᱦᱩᱭᱩᱜᱼᱟ